ᱦᱮᱞᱳ ᱦᱳᱭ ᱪᱮᱫᱟᱜ ᱟᱹᱵᱤᱱ ᱫᱚ ᱚᱠᱚᱭ ᱠᱟᱱᱟ ᱵᱤᱱ ᱚᱠᱟ ᱠᱷᱚᱱ ᱵᱤᱱ ᱞᱟᱹᱭᱮᱫ ᱛᱮ ᱦᱮᱸ ᱢᱮᱱᱠᱷᱟᱱ ᱪᱮᱫ ᱵᱤᱱ ᱞᱟᱹᱭᱮᱫ ᱛᱟᱸᱦᱮᱱᱟ ᱚᱻ ᱟᱪᱪᱷᱟ ᱵᱟᱠᱩᱲᱟ ᱡᱮᱞᱟ ᱨᱮᱱᱟᱜ ᱪᱟᱥ ᱵᱟᱥ ᱠᱟᱹᱴᱤᱡ ᱟᱸᱡᱚᱢ ᱥᱟᱱᱟᱭᱮᱫ ᱵᱮᱱᱟ ᱚ ᱴᱷᱤᱠ ᱜᱮᱭᱟ ᱛᱟᱦᱚᱞᱮ ᱢᱟ ᱞᱤᱧ ᱞᱟᱹᱭᱟᱵᱤᱱ ᱠᱟᱱᱟ ᱟᱸᱡᱚᱢ ᱵᱤᱱ ᱛᱟᱦᱚᱞᱮ ᱵᱟᱠᱩᱲᱟ ᱡᱮᱞᱟ ᱨᱮᱱᱟᱜ ᱪᱟᱥ ᱵᱟᱥ ᱫᱚ ᱦᱩᱭᱩᱜ ᱠᱟᱱᱟ ᱢᱤᱫ ᱫᱷᱟᱣ ᱜᱮᱞᱮ ᱪᱟᱥᱟ ᱟᱨᱠᱤ ᱵᱟᱠᱩᱲᱟ ᱫᱚ ᱠᱷᱚᱨᱟ ᱵᱟᱡᱟᱨ ᱜᱮᱛᱟᱞᱮᱭᱟ ᱛᱚ ᱱᱚᱰᱮ ᱫᱚ ᱟᱫᱚ ᱛᱟᱦᱚᱞᱮ ᱱᱚᱜᱱᱚᱝᱠᱟ ᱵᱚᱨᱥᱟ ᱥᱳᱢᱚᱭ ᱡᱷᱮᱴ ᱵᱚᱸᱜᱟ ᱦᱟᱜ ᱠᱷᱟᱱ ᱞᱮ ᱪᱟᱨᱟᱭᱟ ᱵᱟᱡᱟᱨ ᱠᱷᱚᱱ ᱤᱛᱟᱹ ᱦᱩᱲᱩ ᱠᱤᱨᱤᱧ ᱟᱹᱜᱩ ᱠᱟᱛᱮ ᱥᱤ ᱞᱟᱹᱦᱩᱫ ᱠᱟᱛᱮ ᱟᱨᱠᱤ ᱵᱟᱡᱟᱨ ᱠᱷᱚᱱ ᱤᱛᱟᱹ ᱦᱩᱲᱩ ᱠᱤᱨᱤᱧ ᱟᱹᱜᱩ ᱠᱟᱛᱮ ᱞᱮ ᱪᱟᱨᱟᱭᱟ ᱤᱛᱟᱹ ᱦᱩᱲᱩ ᱪᱟᱨᱟ ᱠᱟᱛᱮ ᱡᱷᱮᱴ ᱟᱥᱟᱲ ᱥᱟᱱ ᱨᱮᱭᱟᱜ ᱯᱩᱭᱞᱳ ᱥᱮᱡ ᱨᱚᱦᱚᱭ ᱞᱮ ᱟᱨᱟᱢᱵᱚᱭᱟ ᱪᱟᱨᱟ ᱦᱟᱨᱟᱜᱼᱟ ᱢᱟᱱᱮ ᱥᱤᱭᱟᱞᱮ ᱯᱟᱲᱟᱜᱟᱞᱮ ᱯᱚᱪᱟᱱ ᱟᱞᱮ ᱛᱟᱨᱯᱚᱨᱮ ᱤᱱᱟᱹᱜ ᱛᱮᱜᱮ ᱛᱚᱞᱟ ᱦᱟᱨᱟᱜᱼᱟ ᱥᱟᱨ ᱠᱚᱞᱮ ᱟᱹᱜᱩᱭᱟᱜᱼᱟ ᱥᱟᱨ ᱠᱚᱞᱮ ᱟᱹᱜᱩᱭᱟᱜ ᱛᱮ ᱛᱟᱦᱚᱞᱮ ᱦᱚᱲ ᱡᱚᱲ ᱞᱮ ᱧᱮᱞ ᱠᱚᱣᱟ ᱚᱲᱟᱜ ᱨᱮᱱ ᱪᱟᱥ ᱚᱲᱟᱜ ᱨᱮᱱ ᱠᱟᱹᱢᱤ ᱦᱚᱲ ᱫᱚᱞᱮ ᱥᱚᱴ ᱧᱚᱜ ᱜᱮᱭᱟ ᱠᱟᱹᱢᱤ ᱦᱚᱲ ᱞᱮ ᱧᱮᱞ ᱠᱚᱣᱟ ᱠᱟᱹᱢᱤ ᱦᱚᱪᱚ ᱠᱚᱣᱟ ᱞᱮ ᱠᱟᱹᱢᱤᱱ ᱢᱩᱱᱤᱥ ᱠᱚᱞᱮ ᱯᱟᱸᱡᱟ ᱠᱚᱣᱟ ᱛᱚᱞᱟ ᱜᱮᱢᱮᱨ ᱞᱟᱹᱜᱤᱫ ᱛᱮ ᱛᱚᱞᱟ ᱞᱮ ᱛᱩᱫᱟ ᱢᱟᱱᱮ ᱡᱟᱸᱦᱟᱨᱮ ᱞᱚᱥᱚᱫ ᱦᱩᱭ ᱟᱠᱟᱱ ᱫᱚ ᱪᱟᱨᱟ ᱞᱮ ᱜᱮᱢᱮᱨ ᱦᱚᱪᱚ ᱠᱚᱣᱟ ᱢᱩᱱᱤᱥ ᱫᱚ ᱟᱨ ᱠᱟᱹᱢᱤᱱ ᱫᱚ ᱩᱱᱠᱩ ᱫᱚᱠᱚ ᱨᱚᱦᱚᱭᱟ ᱨᱚᱦᱚᱭᱟᱞᱮ ᱨᱚᱦᱚᱭ ᱠᱟᱛᱮᱫ ᱚᱱᱟ ᱦᱩᱲᱩ ᱦᱩᱭᱩᱜᱼᱟ ᱜᱟᱹᱪᱷᱤᱜᱼᱟ ᱛᱟᱯᱨᱮ ᱮᱥᱯᱮᱨᱮ ᱠᱚᱞᱮ ᱮᱢᱟᱜᱼᱟ ᱤᱭᱩᱨᱤᱭᱟᱹ ᱠᱚᱞᱮ ᱮᱢᱟᱜᱼᱟ ᱟᱹᱰᱤ ᱠᱤᱪᱷᱩ ᱟᱨ ᱠᱤ ᱚᱱᱠᱟ ᱵᱷᱟᱵ ᱛᱮᱞᱮ ᱪᱟᱥᱟ ᱪᱟᱥ ᱠᱟᱛᱮᱫ ᱚᱱᱟ ᱜᱮᱞᱮᱜᱼᱟ ᱵᱤᱞᱤᱜᱼᱟ ᱚᱱᱟ ᱵᱤᱞᱤ ᱠᱟᱛᱮᱞᱮ ᱤᱨᱟ ᱤᱨ ᱠᱟᱛᱮ ᱞᱮ ᱛᱚᱞᱟᱞᱮ ᱟᱹᱜᱩᱭᱟᱞᱮ ᱫᱟᱞᱟᱞᱮ ᱚᱱᱠᱟᱱ ᱵᱷᱟᱵ ᱛᱮᱞᱮ ᱪᱟᱥᱟ ᱟᱨ ᱚᱱᱟ ᱦᱩᱲᱩ ᱪᱟᱥ ᱨᱟᱠᱟᱯ ᱠᱟᱛᱮ ᱨᱮᱦᱚᱸ ᱢᱤᱫ ᱫᱷᱟᱣ ᱪᱟᱥ ᱛᱳ ᱛᱩᱲᱤ ᱠᱷᱚᱥᱞᱟ ᱟᱨ ᱥᱚᱵᱡᱤ ᱠᱚᱦᱚᱸ ᱞᱮ ᱪᱟᱥ ᱜᱮᱭᱟ ᱟᱨ ᱚᱱᱮ ᱠᱮᱥᱟᱨᱤ ᱠᱚ ᱚᱱᱟ ᱠᱚᱦᱚᱸ ᱞᱮ ᱪᱟᱥ ᱜᱮᱭᱟ ᱛᱤᱞᱢᱤᱧ ᱦᱚᱞᱮ ᱪᱟᱥ ᱜᱮᱭᱟ ᱟᱹᱰᱤ ᱜᱟᱱ ᱜᱮᱞᱮ ᱪᱟᱥ ᱜᱮᱭᱟ ᱟᱨ ᱥᱮ ᱚᱱᱟ ᱤᱭᱟᱹ ᱵᱟᱲᱜᱮ ᱠᱚᱨᱮ ᱦᱚᱸ ᱦᱳᱭ ᱛᱟᱦᱚᱞᱮ ᱵᱟᱲᱟᱭ ᱠᱮᱫᱟ ᱵᱤᱱ ᱛᱳ ᱦᱳᱭ ᱛᱟᱦᱚᱞᱮ ᱵᱟᱲᱟᱭ ᱠᱮᱫᱟ ᱵᱤᱱ ᱛᱳ ᱚ ᱴᱷᱤᱠ ᱜᱮᱭᱟ ᱛᱟᱦᱚᱞᱮ ᱱᱚᱜ ᱱᱚᱝᱠᱟ ᱯᱚᱫᱫᱷᱚᱛᱤ ᱠᱟᱛᱮ ᱟᱞᱮ ᱵᱟᱠᱩᱲᱟ ᱡᱮᱞᱟ ᱨᱮᱱ ᱦᱚᱲ ᱠᱚᱫᱚ ᱞᱮ ᱪᱟᱥ ᱜᱮᱭᱟ ᱛᱟᱦᱚᱞᱮ ᱴᱷᱤᱠ ᱜᱮᱭᱟ ᱵᱟᱲᱟᱭ ᱠᱮᱫᱟ ᱵᱤᱱ ᱛᱟᱦᱚᱞᱮ ᱫᱚᱦᱚᱭ ᱵᱤᱱ